ᱡᱚᱦᱟᱨ ᱜᱮ ᱥᱟᱱᱟᱢ ᱠᱚᱧ ᱵᱟᱲᱟᱭ ᱚᱪᱚᱭᱮᱫ ᱯᱮᱭᱟ ᱱᱚᱣᱟ ᱫᱚᱠᱷᱤᱱ ᱫᱤᱱᱟᱡᱽᱯᱩᱨ ᱡᱮᱞᱟ ᱨᱮ ᱦᱩᱨᱟᱢᱯᱩᱨ ᱡᱟᱭᱜᱟ ᱥᱴᱟᱱ ᱯᱟᱲᱟᱜ ᱠᱟᱱ ᱛᱟᱞᱮᱭᱟ ᱫᱷᱩᱱᱟᱭᱯᱩᱨ ᱟᱛᱳᱨᱮ ᱟᱞᱮ ᱱᱚᱛᱮ ᱫᱚ ᱜᱟᱰᱟ ᱟᱲᱮ ᱢᱮᱱᱟᱜᱼᱟ ᱜᱟᱰᱟ ᱜᱟᱰᱟ ᱟᱲᱮᱞᱮ ᱢᱮᱛᱟᱜᱼᱟ ᱛᱟᱯᱚᱨᱮ ᱫᱤᱜᱷᱤ ᱢᱮᱱᱟᱜᱼᱟ ᱛᱟᱯᱚᱨᱮ ᱜᱟᱰᱟ ᱨᱮᱫᱚ ᱟᱞᱮᱫᱚ ᱦᱟᱹᱠᱩᱞᱮ ᱜᱚᱡ ᱠᱚᱣᱟ ᱠᱟᱴᱠᱚᱢ ᱞᱮ ᱜᱚᱡ ᱠᱚᱣᱟ ᱵᱚᱨᱥᱟ ᱥᱤᱡᱤᱱ ᱨᱮ ᱟᱨ ᱱᱤᱛᱳᱜ ᱫᱚ ᱟᱸᱡᱮᱫᱚᱜ ᱠᱟᱱᱟ ᱱᱤᱛᱳᱜ ᱫᱚ ᱪᱮᱫ ᱦᱚᱸ ᱵᱟᱞᱮ ᱪᱮᱫ ᱦᱚᱸ ᱵᱟᱞᱮ ᱪᱮᱫ ᱦᱚᱸ ᱵᱟᱞᱮ ᱜᱚᱡ ᱠᱚᱣᱟ ᱟᱨ ᱟᱞᱮ ᱫᱚ ᱱᱚᱛᱮ ᱜᱟᱰᱟ ᱟᱲᱮᱛᱮ ᱥᱤᱨᱟᱹᱢ ᱦᱮᱱᱟᱜᱼᱟ ᱥᱤᱨᱟᱹᱢ ᱞᱮ ᱜᱮᱫᱟ ᱵᱚᱡᱷᱟᱭᱟᱞᱮ ᱟᱹᱜᱩᱭᱟᱞᱮ ᱛᱟᱨᱯᱚᱨᱮᱞᱮ ᱴᱷᱮᱠᱟᱣᱟ ᱛᱟᱨᱯᱚᱨᱮ ᱚᱱᱟ ᱜᱟᱰᱟ ᱟᱲᱮᱛᱮ ᱫᱟᱨᱮ ᱦᱮᱱᱟᱜᱼᱟ ᱚᱱᱟ ᱫᱚᱠᱚ ᱢᱮᱛᱟᱜᱼᱟ ᱯᱷᱚᱨᱮᱥᱴ ᱯᱷᱚᱨᱮᱥᱴ ᱢᱮᱱᱟᱜᱼᱟ ᱛᱟᱯᱚᱨᱮ ᱚᱱᱟ ᱫᱚ ᱥᱚᱨᱠᱟᱨ ᱠᱷᱚᱡ ᱜᱮ ᱚᱱᱟ ᱯᱷᱚᱨᱮᱥᱴ ᱫᱚ ᱡᱟᱦᱟᱸᱭ ᱵᱟᱢ ᱢᱟᱜ ᱫᱟᱲᱮᱭᱟᱜᱼᱟ ᱠᱤᱱᱛᱩ ᱢᱟᱜ ᱞᱮᱠᱷᱟᱡ ᱜᱮ ᱥᱚᱨᱠᱟᱨ ᱨᱮᱱ ᱦᱚᱲᱠᱚ ᱦᱤᱡᱩᱜᱚᱜᱼᱟ ᱟᱨ ᱱᱚᱛᱮ ᱫᱚ ᱟᱞᱮ ᱱᱚᱣᱟ ᱦᱩᱨᱟᱢᱯᱩᱨ ᱡᱟᱭᱜᱟ ᱨᱮ ᱫᱷᱩᱱᱟᱹᱭᱯᱩᱨ ᱟᱛᱳᱨᱮ ᱟᱭᱢᱟ ᱢᱮᱥᱟ ᱦᱚᱲ ᱢᱮᱱᱟᱜ ᱞᱮᱭᱟ ᱦᱚᱲ ᱢᱮᱱᱟᱜ ᱞᱮᱭᱟ ᱛᱟᱯᱚᱨᱮ ᱢᱩᱥᱞᱟᱹ ᱢᱮᱱᱟᱜ ᱠᱚᱣᱟ ᱛᱟᱯᱚᱨᱮ ᱦᱤᱱᱫᱩ ᱢᱮᱱᱟᱜ ᱠᱚᱣᱟ ᱛᱟᱨᱯᱚᱨᱮ ᱛᱟᱨᱯᱚᱨᱮ ᱦᱩᱭᱩᱜ ᱠᱟᱱᱟ ᱡᱚᱛᱚ ᱟᱞᱮ ᱫᱚ ᱢᱤᱞᱮᱢᱤᱥᱮᱞᱮ ᱪᱟᱞᱟᱜᱼᱟ ᱟᱨ ᱟᱨ ᱱᱟᱞᱟ ᱠᱚ ᱟᱸᱡᱮᱫ ᱞᱮᱱᱠᱷᱟᱡ ᱥᱮ ᱜᱟᱰᱟ ᱢᱮᱱᱟᱜᱼᱟ ᱱᱟᱞᱟ ᱟᱸᱡᱮᱫ ᱞᱮᱱᱠᱷᱟᱡ ᱟᱞᱮ ᱫᱚ ᱚᱱᱟ ᱦᱟᱥᱟᱞᱮ ᱢᱟᱜᱟ ᱜᱟᱰᱟ ᱟᱲᱮᱼᱟᱲᱮᱛᱮ ᱛᱟᱨᱯᱚᱨᱮ ᱢᱟᱱᱮ ᱟᱞᱮᱭᱟᱜ ᱡᱮᱴᱟ ᱢᱟᱱᱮ ᱱᱚᱣᱟ ᱟᱛᱳᱨᱮ ᱡᱮᱴᱟ ᱟᱞᱮ ᱫᱷᱩᱱᱟᱭᱯᱩᱨ ᱟᱛᱳᱨᱮ ᱟᱹᱰᱤ ᱥᱩᱵᱤᱫᱷᱟ ᱢᱮᱱᱟᱜ ᱞᱮᱭᱟ ᱟᱨ ᱟᱹᱰᱤ ᱢᱚᱡᱽ ᱢᱮᱱᱟᱜ ᱞᱮᱭᱟ ᱢᱟ ᱱᱤᱭᱟᱹ ᱤᱱᱟᱹ ᱜᱮᱧ ᱱᱮᱦᱚᱨᱮᱫᱟᱹᱧ ᱱᱤᱭᱟᱹᱜᱮ ᱤᱧᱟᱜ ᱠᱟᱛᱷᱟ ᱫᱚ